ᱱᱟᱦᱟᱜ ᱦᱟᱞᱚᱛ ᱢᱮᱱᱛᱮᱫᱚ ᱵᱩᱡᱷᱟᱹᱜ ᱠᱟᱱᱟ ᱡᱮᱢᱚᱱ ᱟᱞᱮ ᱟᱹᱛᱩᱨᱮ ᱢᱤᱫ ᱠᱚᱲᱟ ᱟᱨ ᱢᱤᱫ ᱠᱩᱲᱤ ᱵᱮᱼᱜᱟᱱᱚᱜ ᱢᱟᱱᱮ ᱵᱮᱼᱜᱟᱱᱚᱜ ᱠᱚᱲᱟᱼᱠᱩᱲᱤ ᱠᱟᱱᱟᱠᱤᱱ ᱢᱟᱱᱮ ᱵᱟᱝ ᱜᱟᱱᱚᱜ ᱠᱟᱱᱟ ᱵᱟᱯᱞᱟ ᱟᱹᱰᱤᱠᱤᱱ ᱵᱟᱹᱲᱤᱡ ᱠᱮᱫᱟ ᱥᱟᱵ ᱧᱟᱢᱱᱟᱠᱤᱱ ᱥᱟᱵ ᱧᱟᱢ ᱠᱟᱛᱮᱫ ᱟᱹᱛᱩ ᱦᱚᱲ ᱢᱟᱹᱡᱷᱤ ᱴᱷᱮᱱ ᱤᱭᱟᱹ ᱦᱩᱭᱱᱟ ᱥᱟᱵ ᱠᱟᱛᱮᱫ ᱡᱤᱢᱟᱹ ᱦᱩᱭᱱᱟ ᱡᱤᱢᱟᱹ ᱠᱟᱛᱮᱫ ᱦᱚᱸ ᱵᱟᱠᱤᱱ ᱢᱟᱱᱟᱜ ᱠᱟᱱᱟ ᱩᱱᱠᱤᱱ ᱦᱚᱲ ᱛᱚᱵᱮ ᱟᱛᱳᱨᱮᱱ ᱡᱟᱠᱚ ᱛᱟᱦᱮᱸᱞᱮᱱᱟ ᱢᱚᱬᱮ ᱦᱚᱲ ᱢᱚᱬᱮᱠᱚ ᱛᱩᱨᱩᱭᱠᱚ ᱡᱚᱛᱚ ᱠᱚᱠᱚ ᱡᱟᱣᱨᱟ ᱠᱟᱛᱮᱫ ᱟᱛᱳᱨᱮᱱ ᱦᱚᱲ ᱜᱟᱞᱢᱟᱨᱟᱣ ᱥᱟ ᱥᱟᱞᱟ ᱜᱚᱴᱟ ᱠᱟᱛᱮᱫ ᱛᱟᱣᱦᱚᱸ ᱩᱱᱠᱤᱱ ᱦᱚᱲᱟᱜ ᱡᱮ ᱯᱨᱚᱵᱽᱞᱮᱢ ᱛᱟᱦᱮᱸᱞᱮᱱ ᱛᱟᱹᱠᱤᱱᱟ ᱥᱮ ᱚᱥᱩᱵᱤᱛᱟ ᱚᱱᱟ ᱩᱱᱠᱤᱱᱟᱜ ᱡᱮ ᱵᱮᱼᱜᱟᱱᱚᱜᱟᱜ ᱠᱤᱱ ᱠᱟᱹᱢᱤ ᱠᱮᱫ ᱜᱟᱱᱪᱚ ᱠᱮᱫᱠᱤᱱ ᱚᱱᱟᱜᱮ ᱪᱮᱠᱟᱛᱮ ᱢᱟᱱᱮ ᱠᱤ ᱥᱟᱢᱴᱟᱣ ᱫᱚᱦᱚᱠᱟᱜ ᱦᱩᱭᱩᱜᱼᱟ ᱚᱱᱟᱜᱮ ᱩᱱᱠᱤᱱ ᱵᱟᱠᱤᱱ ᱢᱱᱟᱢᱟᱣ ᱞᱮᱫᱟ ᱥᱮ ᱵᱟᱠᱤᱱ ᱨᱟᱹᱡᱤᱜ ᱠᱟᱱᱟ ᱟᱵᱚ ᱪᱮᱫᱵᱚᱱ ᱪᱮᱠᱟᱭᱟ ᱢᱚᱬᱮ ᱢᱟᱺᱡᱷᱤ ᱥᱮ ᱢᱚᱬᱮ ᱟᱹᱛᱩᱨᱮᱱ ᱢᱟᱺᱡᱷᱤ ᱠᱷᱚᱵᱚᱨ ᱥᱟᱨᱡᱚᱢ ᱥᱟᱠᱟᱢᱛᱮ ᱠᱷᱚᱵᱚᱨ ᱵᱟᱰᱟᱭ ᱦᱚᱪᱚ ᱠᱟᱛᱮᱫ ᱞᱚᱼᱵᱤᱨ ᱨᱮᱵᱚᱱ ᱵᱤᱪᱟᱹᱨ ᱦᱚᱪᱚᱭᱟ ᱡᱮᱴᱮᱡ ᱱᱤᱭᱟᱹ ᱡᱮ ᱥᱩᱛᱟᱹᱱ ᱴᱟᱺᱰᱤ ᱥᱮ ᱞᱚᱼᱵᱤᱨ ᱨᱮᱵᱚᱱ ᱵᱤᱪᱟᱹᱨᱟ ᱱᱤᱭᱟᱹ ᱵᱤᱪᱟᱹᱨ ᱨᱮ ᱩᱱᱠᱤᱱ ᱡᱟᱠᱤᱱ ᱠᱟᱹᱢᱤ ᱚᱪᱚᱣᱠᱟᱜ ᱵᱮᱼᱜᱟᱱᱟᱜ ᱠᱟᱹᱢᱤᱠᱤᱱ ᱠᱟᱹᱢᱤ ᱚᱪᱚᱣᱠᱟᱜ ᱚᱱᱟ ᱠᱟᱹᱢᱤᱨᱮ ᱪᱮᱫ ᱡᱟᱦᱟᱸ ᱞᱮᱠᱟᱛᱮᱠᱤᱱ ᱜᱟᱞᱚᱪ ᱠᱟᱹᱢᱤ ᱥᱟᱢᱴᱟᱣ ᱛᱟᱹᱠᱤᱱᱟ ᱵᱟᱝᱠᱷᱟᱱ ᱫᱚ ᱟᱵᱚᱣᱟᱜ ᱞᱚᱼᱵᱤᱨ ᱨᱮᱭᱟᱜ ᱫᱚ ᱢᱟᱹᱱ ᱥᱚᱢᱢᱟᱱ ᱫᱚ ᱵᱟᱝ ᱛᱟᱦᱮᱱᱟ